ᱱᱤᱛᱚᱜ ᱫᱚ ᱨᱟᱵᱟᱝ ᱫᱤᱱ ᱨᱮᱭᱟᱜ ᱤᱧ ᱠᱟᱛᱷᱟᱭᱮᱜ ᱛᱟᱵᱚᱱᱟ ᱨᱟᱵᱟᱝ ᱫᱤᱱ ᱫᱚ ᱩᱢ ᱵᱟᱞᱮ ᱩᱢᱩᱜᱼᱟ ᱠᱟᱹᱴᱤᱡ ᱨᱮ ᱠᱟᱹᱴᱤᱡ ᱨᱮᱫᱚ ᱩᱢ ᱵᱟᱞᱮ ᱩᱢᱩᱜᱼᱟ ᱩᱢᱩᱜ ᱠᱚ ᱩᱢ ᱞᱮᱠᱷᱟᱡ ᱠᱚ ᱫᱚᱢᱮ ᱞᱮ ᱨᱟᱜᱟ ᱟᱨ ᱥᱤᱛᱩᱝ ᱫᱤᱱ ᱩᱫᱽᱜᱟᱹᱨ ᱫᱤᱱ ᱫᱚ ᱢᱮᱱᱟᱞᱮ ᱮᱭᱟ ᱫᱮᱞᱟ ᱵᱚᱱ ᱭᱟ ᱯᱟᱭᱨᱟᱜ ᱭᱟ ᱯᱟᱭᱨᱟᱜ ᱟᱵᱚᱱᱭᱟ ᱚᱠᱚᱭ ᱛᱤᱱᱟᱹᱜ ᱡᱷᱟᱹᱞ ᱵᱚ ᱯᱟᱭᱨᱟ ᱫᱟᱲᱮᱭᱟᱜᱼᱟ ᱚᱠᱚᱭ ᱵᱚ ᱞᱟᱦᱟᱜᱼᱟ ᱫᱮᱞᱟ ᱵᱚᱱ ᱥᱮ ᱵᱚᱞᱮ ᱯᱟᱭᱨᱟᱜᱼᱟ ᱟᱵᱚᱱ ᱛᱚ ᱯᱟᱭᱨᱟᱜ ᱫᱤᱱ ᱫᱚ ᱢᱟᱱᱮ ᱥᱤᱛᱩᱝ ᱫᱤᱱ ᱫᱚᱞᱮ ᱯᱟᱭᱨᱟᱜᱼᱟ ᱟᱫᱚ ᱫᱚᱢᱮ ᱡᱷᱟᱹᱞ ᱞᱤᱧ ᱯᱟᱭᱨᱟᱭᱮᱱᱟ ᱢᱟᱭᱟᱹᱧ ᱵᱷᱟᱜᱟᱣ ᱠᱮᱫ ᱯᱮ ᱫᱚ ᱟᱯᱮ ᱫᱚ ᱩᱠᱩᱨᱯᱮ ᱯᱟᱭᱨᱟ ᱫᱟᱲᱮᱭᱟᱫᱟ ᱢᱟᱭᱟ ᱰᱩᱵᱩᱡᱚᱜᱼᱟ ᱞᱟᱝ ᱚᱠᱚᱭ ᱛᱤᱱᱟᱹᱜ ᱡᱷᱟᱹᱞ ᱞᱟᱝ ᱪᱟᱞᱟᱜ ᱟᱭᱟ ᱢᱟᱭᱟᱧ ᱵᱷᱟᱜᱟᱣ ᱠᱮᱫ ᱢᱮᱫᱚ ᱦᱮᱸᱫᱟᱭᱟ ᱨᱟᱵᱟᱝ ᱫᱤᱱ ᱫᱚᱵᱚ ᱠᱚᱲᱟᱣ ᱵᱟᱲᱟᱭ ᱫᱚᱭᱟ ᱩᱱᱫᱚ ᱞᱚᱞᱚ ᱫᱟᱜ ᱛᱮᱠᱚ ᱩᱢ ᱵᱚᱱᱟ ᱟᱨ ᱱᱮᱛᱟᱨ ᱫᱚ ᱛᱤᱱᱟᱹᱜ ᱵᱚ ᱯᱟᱭᱨᱟᱜ ᱠᱟᱱᱟᱭᱟ ᱱᱮᱛᱟᱨ ᱫᱚ ᱫᱚᱢᱮ ᱵᱚ ᱯᱟᱭᱨᱟ ᱫᱟᱲᱮᱭᱟᱜ ᱠᱟᱱᱟ ᱦᱮᱸ ᱱᱮᱛᱟᱨ ᱫᱚ ᱩᱫᱽᱜᱟᱹᱨ ᱠᱟᱱᱟ ᱥᱤᱛᱩᱝ ᱠᱟᱱᱟ ᱚᱱᱟ ᱛᱮᱵᱚ ᱯᱟᱭᱨᱟᱜ ᱠᱟᱱᱟ ᱢᱟᱵᱚ ᱯᱟᱭᱨᱟ ᱢᱚᱠᱚᱧ ᱞᱮᱱᱜᱮ ᱟᱨ ᱵᱚ ᱪᱟᱞᱟᱜ ᱜᱮᱭᱟ ᱱᱟᱦᱟᱸᱜ ᱫᱷᱤᱱᱟᱝ ᱫᱷᱤᱱᱟᱝ ᱛᱚ ᱜᱤᱫᱽᱨᱟᱹ ᱨᱮᱫᱚ ᱵᱟᱹᱲᱤ ᱵᱚᱫ ᱢᱟᱥ ᱜᱮᱞᱮ ᱛᱟᱦᱮᱸ ᱞᱮᱱᱟ ᱨᱟᱵᱟᱝ ᱫᱤᱱ ᱫᱚ ᱞᱚᱞᱚ ᱫᱟᱜ ᱦᱚᱪᱚ ᱠᱮᱠᱚᱣᱟᱞᱮ ᱛᱚᱵᱮ ᱞᱮ ᱩᱢ ᱠᱚᱜ ᱠᱮᱭᱟ ᱟᱨ ᱥᱤᱛᱩᱝ ᱫᱤᱱ ᱫᱚ ᱫᱟᱹᱲ ᱠᱟᱛᱮᱫ ᱞᱮ ᱯᱟᱭᱨᱟ ᱠᱚᱜ ᱠᱮᱭᱟ ᱯᱟᱭᱨᱟ ᱢᱚᱠᱚᱧ ᱠᱚᱜ ᱠᱮᱭᱟ ᱢᱮᱫ ᱠᱚᱞᱮ ᱟᱨᱟᱜ ᱠᱟᱜ ᱠᱮᱭᱟ ᱛᱚᱵᱮ ᱡᱟᱠᱮᱞᱮ ᱦᱮᱡ ᱠᱚᱜ ᱠᱮᱭᱟ